ᱤᱧ ᱫᱚ ᱯᱨᱚᱛᱷᱚᱢ ᱫᱚ ᱚᱞᱚᱜ ᱫᱚ ᱮᱛᱚᱦᱚᱵ ᱞᱮᱱ ᱛᱤᱧᱟ ᱟᱛᱳ ᱤᱥᱠᱩᱞ ᱨᱮ ᱟᱭ ᱥᱤ ᱰᱤ ᱮᱥ ᱠᱷᱚᱱ ᱮᱛᱚᱦᱚᱵ ᱮᱦᱚᱵ ᱠᱟᱛᱮᱜ ᱴᱩ ᱫᱷᱟᱹᱵᱤᱡ ᱫᱚ ᱟᱛᱳ ᱚᱲᱟᱜ ᱨᱮᱜᱤᱧ ᱯᱟᱲᱦᱟᱣᱮᱫ ᱛᱟᱦᱮᱱᱟ ᱠᱟᱹᱴᱤᱡ ᱢᱚᱱ ᱠᱳᱱᱳ ᱪᱮᱫ ᱜᱮ ᱯᱟᱲᱦᱟᱣ ᱱᱤᱭᱮ ᱵᱟᱧ ᱵᱩᱡᱮᱫ ᱛᱟᱦᱮᱱᱟ ᱫᱚᱢᱮᱧ ᱵᱚᱫᱽᱢᱟᱥ ᱠᱟᱱ ᱛᱟᱦᱮᱱᱟ ᱥᱟᱨᱟ ᱫᱤᱱᱤᱧ ᱠᱷᱮᱞᱳᱰ ᱠᱟᱱ ᱛᱟᱦᱮᱱᱟ ᱠᱷᱮᱞ ᱠᱷᱮᱞᱛᱮ ᱜᱚᱜᱚᱼᱵᱟᱵᱟ ᱛᱟᱠᱚ ᱫᱚᱢᱮ ᱠᱚ ᱢᱤᱛᱟᱹᱧᱟ ᱟᱞᱚᱢ ᱠᱷᱮᱞᱟ ᱯᱟᱲᱦᱟᱣ ᱢᱮ ᱯᱟᱲᱦᱟᱣ ᱢᱮ ᱠᱳᱱᱳ ᱢᱚᱛᱮ ᱵᱟᱹᱧ ᱵᱩᱡᱮᱫ ᱛᱟᱦᱮᱱᱟ ᱥᱟᱨᱟ ᱫᱤᱱᱤᱧ ᱠᱷᱮᱞᱟ ᱥᱤᱛᱩᱝ ᱥᱟᱨᱟ ᱥᱤᱛᱩᱝᱤᱧ ᱠᱷᱮᱞ ᱠᱚᱜᱼᱟ ᱟᱨ ᱧᱤᱫᱟᱹ ᱫᱚᱧ ᱡᱟᱹᱯᱤᱫᱟ ᱛᱟᱨᱯᱚᱨ ᱜᱚᱜᱚᱼᱵᱟᱵᱟ ᱠᱚ ᱴᱷᱤᱠ ᱠᱮᱫᱟ ᱱᱩᱭ ᱫᱚ ᱚᱲᱟᱜ ᱨᱮ ᱛᱟᱦᱮᱸ ᱠᱟᱛᱮᱫ ᱫᱚ ᱵᱟᱭ ᱥᱩᱫᱷᱨᱟᱹᱜᱼᱟ ᱟᱨ ᱟᱥᱨᱚᱢ ᱤᱫᱤ ᱦᱚᱴᱚ ᱠᱟᱭ ᱦᱩᱭᱩᱜᱼᱟ ᱛᱟᱨᱯᱚᱨ ᱟᱥᱨᱚᱢ ᱠᱚ ᱤᱫᱤ ᱠᱟᱹᱫᱤᱧᱟ ᱵᱟᱢᱩᱱᱰᱤᱦᱟ ᱯᱨᱟᱛᱷᱚᱢᱤᱠ ᱵᱤᱫᱽᱫᱟᱞᱚᱭ ᱚᱸᱰᱮᱧ ᱵᱷᱚᱨᱛᱤᱭᱮᱱᱟ ᱟᱨ ᱟᱥᱨᱚᱢ ᱨᱮᱱᱟᱜ ᱧᱩᱛᱩᱢ ᱫᱚ ᱥᱟᱹᱨᱤ ᱥᱟᱨᱱᱟ ᱵᱤᱫᱽᱫᱟᱹᱜᱟᱲ ᱚᱱᱟ ᱟᱥᱨᱚᱢ ᱨᱮᱦᱚᱸ ᱯᱨᱚᱛᱷᱚᱢ ᱯᱨᱚᱛᱷᱚᱢ ᱪᱟᱞᱟᱣ ᱠᱟᱛᱮᱫ ᱫᱚᱢᱮ ᱢᱚᱱ ᱠᱷᱟᱨᱟᱯᱚᱜ ᱠᱟᱱ ᱛᱤᱧ ᱛᱟᱦᱮᱱᱟ ᱠᱳᱱᱳ ᱢᱚᱛᱮ ᱛᱟᱦᱮᱸ ᱨᱮᱱᱟᱜ ᱤᱪᱪᱷᱟᱹ ᱵᱟᱝ ᱛᱟᱦᱮᱱ ᱛᱟᱦᱮᱸ ᱠᱟᱱ ᱛᱤᱧ ᱛᱟᱦᱮᱱᱟ ᱚᱲᱟᱜ ᱦᱚᱲ ᱥᱚᱯᱛᱟ ᱥᱚᱯᱛᱟ ᱤᱧ ᱧᱮᱧᱮᱞ ᱠᱚ ᱦᱤᱡᱩᱜ ᱠᱟᱱ ᱛᱟᱦᱮᱱᱟ ᱫᱚᱢᱮᱧ ᱨᱟᱜᱼᱮᱫ ᱛᱟᱦᱮᱱᱟ ᱫᱚᱢᱮ ᱠᱷᱟᱱ ᱫᱚᱢᱮᱧ ᱨᱟᱜᱮᱫ ᱛᱟᱦᱮᱱᱟ ᱛᱟᱨᱯᱚᱨ ᱚᱱᱠᱟ ᱡᱚᱠᱷᱚᱱ ᱠᱚ ᱤᱥᱠᱩᱞ ᱠᱷᱚᱱᱤᱧ ᱦᱮᱡ ᱮᱱ ᱜᱮ ᱛᱟᱨᱯᱚᱨᱮ ᱫᱚ ᱫᱚᱢᱮ ᱨᱟᱜ ᱥᱟᱱᱟᱧ ᱠᱟᱱ ᱛᱟᱦᱮᱱᱟ ᱛᱟᱨᱯᱚᱨᱮ ᱚᱱᱟ ᱟᱞᱮ ᱤᱥᱠᱩᱞ ᱥᱩᱨ ᱨᱮᱜᱮ ᱜᱟᱰᱟ ᱛᱟᱦᱮᱸ ᱠᱟᱱᱟ ᱚᱱᱟ ᱜᱟᱰᱟ ᱨᱤᱧ ᱨᱟᱜ ᱦᱚᱴᱚ ᱠᱟᱱ ᱛᱟᱦᱮᱱᱟ ᱱᱮᱛᱟᱨ ᱚᱱᱟ ᱠᱚᱧ ᱫᱤᱥᱟᱹᱭ ᱠᱷᱟᱱ ᱫᱚᱢᱮ ᱞᱟᱸᱫᱟ ᱥᱟᱱᱟᱧᱟ ᱛᱳ ᱛᱟᱨᱯᱚᱨ ᱨᱟᱜ ᱦᱚᱴᱚᱠᱟᱜ ᱠᱟᱱ ᱛᱟᱦᱮᱱᱤᱧ ᱟᱨᱤᱧ ᱦᱤᱡᱩᱜ ᱠᱟᱱ ᱛᱟᱦᱮᱱᱟ ᱰᱮᱞᱤᱧ ᱨᱟᱜᱮᱫ ᱛᱟᱦᱮᱱᱟ ᱛᱟᱨᱯᱚᱨ ᱛᱚᱠᱷᱚᱱ ᱫᱚ ᱯᱚᱭᱥᱟ ᱨᱮᱱᱟᱜ ᱩᱱᱟᱹᱜ ᱚᱵᱷᱟᱵᱽ ᱵᱟᱹᱧ ᱵᱩᱡᱽ ᱠᱟᱫ ᱛᱟᱦᱮᱱᱟ ᱡᱮ ᱢᱟᱼᱵᱟᱵᱟ ᱛᱟᱠᱚ ᱠᱚᱥᱴᱚ ᱠᱟᱛᱮᱫ ᱠᱚ ᱯᱟᱲᱦᱟᱣ ᱦᱚᱪᱚᱧ ᱠᱟᱱᱟ ᱯᱟᱲᱦᱟᱣ ᱞᱟᱜᱟᱜ ᱛᱤᱧᱟ ᱚᱱᱟ ᱢᱚᱱᱮ ᱫᱚ ᱵᱟᱝ ᱛᱟᱦᱮᱸ ᱠᱟᱱ ᱛᱤᱧᱟ ᱛᱟᱨᱯᱚᱨ ᱫᱚᱢᱮ ᱟᱨ ᱟᱥᱨᱚᱢ ᱨᱮᱱ ᱴᱤᱪᱟᱨ ᱦᱚᱸ ᱡᱟᱦᱟᱱᱟᱜ ᱜᱮ ᱟᱪᱚᱠ ᱠᱚ ᱫᱟᱫᱟᱞ ᱠᱟᱱ ᱛᱟᱦᱮᱱᱟ ᱥᱟᱨᱟᱫᱤᱱ ᱯᱷᱟᱸᱠ ᱴᱟᱭᱤᱢ ᱞᱮ ᱯᱟᱸᱡᱟᱭᱮᱫ ᱛᱟᱦᱮᱱᱟ ᱤᱧ ᱫᱚ ᱯᱷᱟᱸᱠ ᱴᱟᱭᱤᱢ ᱪᱟᱞᱟᱣ ᱠᱟᱛᱮᱫ ᱦᱟᱱᱟ ᱱᱚᱣᱟ ᱢᱤᱫ ᱢᱮᱱ ᱛᱮᱞᱮ ᱪᱟᱞᱟᱣ ᱠᱚᱜᱼᱟ ᱟᱨ ᱢᱤᱫ ᱦᱟᱱᱟ ᱱᱚᱣᱟ ᱟᱢᱵᱽᱲᱟ ᱠᱩᱫᱽ ᱩᱞ ᱟᱺᱡᱤᱨ ᱛᱤᱭᱳᱜ ᱞᱮ ᱪᱷᱩᱴᱟᱹᱣ ᱠᱚᱜᱼᱟ ᱛᱳ ᱫᱚᱢᱮ ᱦᱮᱡ ᱠᱟᱛᱮᱫ ᱫᱟᱞ ᱞᱮ ᱡᱚᱢᱮᱫ ᱛᱟᱦᱮᱱᱟ ᱟᱨ ᱟᱹᱰᱤ ᱟᱥᱠᱮᱛ ᱜᱤᱧ ᱵᱩᱡᱮᱫ ᱛᱟᱦᱮᱱᱟ ᱥᱚᱨᱦᱟᱭ ᱠᱚᱨᱮᱫ ᱚᱲᱟᱜ ᱠᱚ ᱟᱹᱜᱩᱧ ᱠᱟᱱ ᱛᱟᱦᱮᱱᱟ ᱯᱩᱡᱟᱹ ᱠᱚᱨᱮᱫ ᱚᱲᱟᱜ ᱠᱚ ᱟᱹᱜᱩᱧ ᱠᱟᱱ ᱛᱟᱦᱮᱱᱟ ᱯᱩᱡᱟᱹ ᱠᱚᱨᱮ ᱡᱚᱠᱷᱚᱱ ᱚᱲᱟᱜ ᱠᱚ ᱟᱹᱜᱩᱧ ᱠᱟᱱ ᱛᱟᱦᱮᱱᱟ ᱛᱚᱠᱷᱚᱱ ᱢᱤᱫᱴᱮᱱ ᱠᱟᱛᱷᱟ ᱜᱤᱧ ᱪᱤᱱᱛᱟᱹᱭᱮᱫ ᱛᱟᱦᱮᱱᱟ ᱤᱧ ᱡᱩᱫᱤ ᱜᱚᱜᱚ ᱦᱚᱲᱤᱧ ᱦᱩᱭ ᱞᱮᱱᱠᱷᱟᱱ ᱛᱟᱦᱞᱮ ᱛᱤᱱᱟᱹᱜ ᱵᱷᱟᱜᱮ ᱫᱟᱠᱟᱧ ᱤᱥᱤᱱ ᱠᱮᱭᱟ ᱟᱨ ᱛᱤᱞᱡᱩ ᱠᱟᱛᱮᱧ ᱫᱩᱲᱩᱵ ᱠᱚᱜᱼᱟ ᱢᱟᱱᱮ ᱠᱳᱱᱳ ᱢᱚᱛᱮ ᱯᱟᱲᱦᱟᱣ ᱨᱮᱱᱟᱜ ᱤᱪᱪᱷᱟᱹ ᱫᱚ ᱵᱟᱝ ᱛᱟᱦᱮᱸ ᱠᱟᱱᱟ ᱡᱮ ᱚᱱᱛᱤᱧ ᱯᱟᱲᱦᱟᱣᱟ ᱛᱟᱨᱯᱚᱨ ᱚᱱᱠᱟ ᱜᱮ ᱯᱷᱳᱨ ᱫᱷᱟᱹᱵᱤᱡ ᱚᱱᱠᱟ ᱛᱮᱜᱤᱧ ᱛᱟᱦᱮᱭᱮᱱᱟ ᱛᱟᱨᱯᱚᱨ ᱯᱷᱳᱨ ᱨᱮᱫᱚ ᱵᱟᱹᱧ ᱢᱚᱠᱚᱧᱚᱜ ᱠᱟᱱ ᱛᱟᱦᱮᱱᱟ ᱛᱷᱨᱤ ᱨᱮᱠᱚ ᱟᱹᱜᱩ ᱦᱚᱴᱚ ᱠᱟᱹᱫᱤᱧᱟ ᱛᱷᱨᱤ ᱨᱮᱫᱚ ᱴᱷᱤᱠ ᱜᱮᱭᱟ ᱯᱷᱳᱨ ᱨᱮᱫᱚ ᱵᱟᱹᱧ ᱢᱚᱠᱚᱧᱚᱜ ᱠᱟᱱ ᱛᱟᱦᱮᱱᱟ ᱟᱵᱟᱨ ᱯᱷᱳᱨ ᱨᱮ ᱛᱟᱨᱯᱚᱨ ᱚᱱᱠᱟ ᱯᱟᱲᱦᱟᱣ ᱯᱟᱲᱦᱟᱣ ᱛᱮ ᱛᱟᱨᱯᱚᱨ ᱤᱭᱩᱱᱤᱴ ᱤᱭᱩᱱᱤᱴ ᱴᱮᱥᱴ ᱠᱚ ᱮᱢ ᱦᱚᱪᱚ ᱠᱤᱫᱤᱧᱟ ᱯᱮᱭᱟ ᱤᱥᱠᱩᱞ ᱨᱮ ᱯᱮᱭᱟ ᱤᱥᱠᱩᱞ ᱨᱮ ᱡᱟᱦᱟᱸ ᱯᱷᱟᱥ ᱤᱥᱠᱩᱞ ᱨᱤᱧ ᱯᱟᱲᱦᱟᱜ ᱠᱟᱱ ᱛᱟᱦᱮᱱᱟ ᱛᱳ ᱚᱸᱰᱮ ᱯᱷᱟᱥ ᱤᱥᱠᱩᱞ ᱨᱤᱧ ᱮᱢ ᱞᱮᱫᱟ ᱡᱟᱦᱟᱸᱨᱮ ᱚᱸᱰᱮᱜᱮ ᱪᱟᱱᱥᱤᱧ ᱧᱟᱢ ᱠᱮᱫᱟ ᱫᱚᱢᱮ ᱠᱚᱢ ᱱᱟᱢᱵᱟᱨ ᱛᱮ ᱛᱟᱨᱯᱚᱨ ᱵᱟᱹᱧ ᱯᱟᱲᱦᱟᱣᱟ ᱪᱤᱠᱟᱹᱛᱮ ᱵᱮᱥᱤ ᱱᱚᱢᱵᱚᱨ ᱫᱚᱧ ᱧᱟᱢᱟ ᱠᱚᱢ ᱯᱟᱲᱦᱟᱣ ᱛᱤᱧ ᱧᱟᱢ ᱠᱟᱫᱟ ᱛᱟᱨᱯᱚᱨ ᱨᱮᱡᱟᱞᱴ ᱩᱰᱩᱠ ᱮᱱᱟ ᱤᱧᱵᱟ ᱧᱮᱧᱮᱞᱮ ᱪᱟᱞᱟᱣ ᱠᱟᱱᱟ ᱥᱚᱵᱽ ᱠᱷᱚᱱ ᱞᱟᱛᱟᱨ ᱠᱷᱚᱱ ᱞᱟᱦᱟᱨᱮ ᱧᱩᱛᱩᱢ ᱨᱟᱠᱟᱵ ᱟᱠᱟᱱ ᱛᱤᱧᱟᱹ ᱚᱱᱠᱟ ᱨᱟᱠᱟᱵ ᱟᱠᱟᱱ ᱛᱤᱧᱟ ᱛᱟᱨᱯᱚᱨ ᱦᱮᱡ ᱠᱟᱛᱮᱫ ᱵᱟᱵᱟᱭ ᱞᱟᱹᱭᱤᱧ ᱠᱟᱱᱟ ᱧᱩᱛᱩᱢ ᱦᱚᱸ ᱨᱟᱠᱟᱵ ᱠᱟᱱ ᱛᱟᱢᱟ ᱫᱚᱢᱮ ᱠᱩᱥᱤ ᱚᱱᱟ ᱫᱚ ᱪᱤᱱᱛᱟᱹ ᱵᱟᱹᱱᱩᱜ ᱛᱤᱧᱟᱹ ᱡᱮ ᱢᱮᱱᱛᱮ ᱡᱚᱛᱚ ᱠᱷᱚᱱ ᱞᱟᱛᱟᱨ ᱨᱮ ᱚᱱᱟ ᱨᱟᱠᱟᱵ ᱟᱠᱟᱱ ᱛᱤᱧᱟᱹ ᱤᱧ ᱫᱚ ᱵᱟᱝ ᱵᱟᱹᱧ ᱵᱟᱲᱟᱭ ᱠᱟᱱ ᱛᱟᱦᱮᱱᱟ ᱛᱤᱱᱟᱹᱜ ᱨᱮ ᱨᱟᱠᱟᱵ ᱠᱟᱱ ᱛᱤᱧᱟ ᱥᱮ ᱪᱮᱫ ᱛᱟᱨᱯᱚᱨ ᱯᱷᱟᱥ ᱠᱤᱫᱤᱧ ᱚᱸᱰᱮ ᱠᱚ ᱵᱷᱚᱛᱛᱤ ᱠᱤᱫᱤᱧᱟ ᱚᱸᱰᱮ ᱦᱚᱸ ᱴᱟᱠᱟ ᱯᱨᱚᱛᱷᱚᱢ ᱯᱨᱚᱪᱩᱨ ᱞᱟᱜᱟᱜ ᱠᱟᱱ ᱛᱟᱦᱮᱱᱟ ᱚᱵᱚᱥᱥᱳᱭ ᱚᱱᱟ ᱠᱚ ᱴᱟᱠᱟ ᱫᱚ ᱥᱚᱵᱽ ᱯᱷᱮᱨᱚᱛ ᱞᱮ ᱧᱟᱢᱮᱫ ᱛᱟᱦᱮᱱᱟ ᱨᱩᱣᱟᱹᱲ ᱞᱮ ᱧᱟᱢᱮᱫ ᱛᱟᱦᱮᱱᱟ ᱯᱷᱟᱭᱤᱵᱷ ᱨᱮ ᱛᱟᱨᱯᱚᱨ ᱵᱟᱱᱟ ᱦᱚᱲ ᱤᱧ ᱫᱤᱫᱤ ᱦᱚᱸ ᱚᱸᱰᱮᱭ ᱛᱟᱦᱮᱸ ᱠᱟᱱᱟ ᱞᱟᱦᱟᱛᱮ ᱟᱫᱚ ᱠᱳᱱᱳ ᱯᱨᱚᱵᱽᱞᱮᱢ ᱵᱟᱝ ᱦᱩᱭ ᱠᱟᱱ ᱛᱤᱧᱟ ᱚᱸᱰᱮ ᱫᱚ ᱪᱟᱞᱟᱜ ᱠᱟᱱ ᱛᱟᱦᱮᱱᱤᱧ ᱵᱟᱹᱧ ᱯᱟᱲᱦᱟᱜ ᱠᱟᱱ ᱛᱟᱦᱮᱱᱟ ᱫᱚᱢᱮᱧ ᱡᱟᱹᱯᱤᱫ ᱮᱫ ᱛᱟᱦᱮᱱᱟ ᱫᱚᱢᱮ ᱠᱷᱟᱱ ᱫᱚᱢᱮᱧ ᱡᱟᱹᱯᱤᱫ ᱮᱫ ᱛᱟᱦᱮᱱᱟ ᱚᱱᱠᱟ ᱜᱮ ᱴᱷᱤᱠ ᱠᱟᱴᱟᱣ ᱮᱱ ᱛᱤᱧᱟ ᱵᱟᱹᱧ ᱢᱚᱠᱚᱧᱚᱜ ᱠᱟᱱ ᱛᱟᱦᱮᱱᱟ ᱦᱳᱥᱴᱮᱞ ᱨᱮᱫᱚ ᱪᱟᱞᱟᱣ ᱠᱟᱛᱮᱜ ᱯᱟᱲᱦᱟᱣ ᱠᱤᱫᱤᱧ ᱯᱟᱲᱦᱟᱣ ᱯᱟᱲᱦᱟᱣ ᱛᱮ ᱡᱚᱠᱷᱚᱱ ᱱᱟᱭᱤᱱ ᱨᱤᱧ ᱨᱟᱠᱟᱵ ᱮᱱᱟ ᱛᱳ ᱵᱤᱱ ᱵᱩᱡᱽ ᱞᱮᱠᱟᱧ ᱯᱟᱲᱦᱟᱣ ᱟᱹᱜᱩ ᱟᱠᱟᱫᱟ ᱱᱟᱭᱤᱱ ᱨᱮ ᱡᱚᱠᱷᱚᱱᱤᱧ ᱯᱟᱲᱦᱟᱣ ᱞᱮᱱᱟ ᱛᱚᱠᱷᱚᱱ ᱫᱚ ᱴᱮᱱ ᱨᱮ ᱢᱟᱫᱽᱫᱷᱚᱢᱤᱠ ᱮᱢ ᱦᱩᱭᱩᱜ ᱛᱤᱧᱟ ᱛᱚᱠᱷᱚᱱᱤᱧ ᱟᱥᱛᱮ ᱟᱥᱛᱮᱧ ᱵᱩᱡᱽ ᱤᱫᱤᱠᱮᱫᱟ ᱵᱟᱝ ᱯᱟᱲᱦᱟᱣ ᱫᱚ ᱞᱟᱜᱟᱣ ᱟᱢᱟ ᱢᱟᱫᱽᱫᱷᱚᱢᱤᱠ ᱨᱮ ᱵᱷᱟᱹᱜᱤ ᱱᱟᱢᱵᱟᱨ ᱞᱟᱜᱟᱜᱼᱟ ᱛᱟᱨᱯᱚᱨ ᱯᱟᱲᱦᱟᱣ ᱠᱤᱫᱤᱧ ᱯᱟᱲᱦᱟᱣ ᱠᱤᱫᱤᱧ ᱴᱮᱱᱤᱧ ᱨᱟᱠᱟᱵ ᱮᱱᱟ ᱴᱮᱱ ᱨᱮᱦᱚᱧ ᱯᱟᱲᱦᱟᱣ ᱠᱮᱫᱟ ᱵᱷᱟᱜᱮᱧ ᱯᱟᱲᱦᱟᱣ ᱮᱫ ᱵᱷᱟᱜᱮᱧ ᱯᱟᱲᱦᱟᱣ ᱠᱮᱫᱟ ᱛᱟᱨᱯᱚᱨ ᱯᱟᱲᱦᱟᱣ ᱠᱟᱛᱮᱫ ᱤᱭᱟᱹ ᱞᱮ ᱮᱢ ᱠᱮᱫᱟ ᱢᱟᱫᱽᱫᱷᱚᱢᱤᱠ ᱨᱮᱱᱟᱜ ᱴᱮᱥᱴ ᱞᱮ ᱮᱢ ᱠᱮᱫᱟ ᱤᱥᱠᱩᱞ ᱨᱮ ᱡᱟᱦᱟᱸ ᱦᱩᱭᱩᱜ ᱛᱳ ᱚᱱᱟ ᱴᱮᱥᱴ ᱨᱮ ᱵᱷᱟᱜᱮ ᱜᱮ ᱯᱷᱟᱥᱴ ᱰᱤᱵᱷᱤᱡᱮᱱ ᱵᱷᱟᱜᱮ ᱜᱮ ᱱᱟᱢᱵᱟᱨᱤᱧ ᱧᱟᱢ ᱠᱮᱫᱟ ᱯᱷᱟᱭᱤᱵᱷ ᱴᱩ ᱩᱱᱟᱹᱜ ᱠᱚᱢ ᱜᱮ ᱫᱚ ᱠᱚᱢ ᱜᱮ ᱵᱷᱟᱜᱮ ᱪᱟᱨ ᱛᱤᱱ ᱨᱮ ᱟᱞᱮ ᱤᱥᱠᱩᱞ ᱢᱚᱫᱽᱫᱷᱮᱧ ᱛᱟᱦᱮᱸ ᱠᱟᱱᱟ ᱛᱳ ᱨᱟᱠᱟᱵᱮᱱ ᱛᱤᱧᱟ ᱛᱟᱨᱯᱚᱨᱮ ᱢᱟᱫᱽᱫᱷᱚᱢᱤᱠ ᱯᱚᱨᱤᱠᱠᱷᱟ ᱤᱭᱟᱹ ᱦᱩᱭ ᱱᱟ ᱮᱠᱡᱟᱢ ᱮᱠᱡᱟᱢ ᱦᱩᱭ ᱱᱟ ᱮᱠᱡᱟᱢ ᱨᱮᱦᱚᱸ ᱵᱷᱟᱜᱮ ᱜᱮ ᱵᱷᱟᱜ ᱜᱮ ᱱᱟᱢᱵᱟᱨᱤᱧ ᱛᱩᱞᱟᱹᱣ ᱠᱮᱫᱟ ᱯᱷᱟᱥᱴ ᱰᱤᱵᱷᱤᱡᱮᱱ ᱜᱮ ᱡᱟᱦᱟᱸ ᱛᱤᱱᱟᱹᱜ ᱴᱮᱥᱴ ᱨᱤᱧ ᱧᱟᱢ ᱞᱮᱫ ᱚᱱᱟ ᱠᱷᱚᱱ ᱵᱟᱹᱲᱛᱤ ᱧᱚᱜ ᱜᱤᱧ ᱛᱩᱞᱟᱹᱣ ᱠᱮᱫᱟ ᱛᱟᱨᱯᱚᱨ ᱦᱮᱸ ᱵᱷᱟᱜᱮ ᱚᱸᱰᱮ ᱛᱟᱨᱯᱚᱨ ᱚᱱᱟ ᱤᱥᱠᱩᱞ ᱨᱮᱜᱤᱧ ᱵᱷᱚᱨᱛᱤᱭᱮᱱᱟ ᱟᱨᱚ ᱤᱞᱤᱵᱷᱮᱱ ᱠᱷᱚᱱ ᱡᱟᱦᱟᱸ ᱤᱥᱠᱩᱞ ᱨᱤᱧ ᱯᱟᱲᱦᱟᱣ ᱞᱮᱱᱟ ᱱᱟᱝᱞᱟ ᱯᱚᱱᱰᱤᱛ ᱨᱩᱜᱷᱩᱱᱟᱛᱩ ᱢᱩᱨᱢᱩ ᱯᱷᱟᱭᱤᱵᱷ ᱠᱷᱚᱱ ᱡᱟᱦᱟᱸ ᱨᱤᱧ ᱯᱟᱲᱦᱟᱣ ᱞᱮᱱᱟ ᱚᱸᱰᱮ ᱦᱚᱸ ᱚᱸᱰᱮᱜᱮ ᱮᱞᱤᱵᱷᱮᱱ ᱠᱷᱚᱱ ᱦᱚᱸ ᱚᱸᱰᱮ ᱜᱤᱧ ᱵᱷᱚᱨᱛᱤᱭᱮᱱᱟ ᱛᱟᱨᱯᱚᱨᱮᱧ ᱵᱷᱚᱨᱛᱤᱭᱮᱱᱟ ᱚᱸᱰᱮᱜᱮ ᱵᱷᱚᱛᱛᱤ ᱠᱟᱛᱮᱫ ᱯᱷᱟᱥ ᱤᱞᱤᱵᱷᱮᱱ ᱫᱚ ᱴᱷᱤᱠ ᱜᱤᱧ ᱠᱟᱴᱟᱣ ᱠᱮᱫᱟ ᱤᱞᱤᱵᱷᱮᱱ ᱫᱚ ᱠᱳᱱᱳ ᱤᱭᱟᱹ ᱵᱟᱝ ᱤᱞᱤᱵᱷᱮᱱ ᱨᱮᱫᱚ ᱠᱚ ᱢᱮᱱᱟ ᱵᱟᱝ ᱯᱟᱲᱦᱟᱣ ᱦᱩᱭᱩᱜᱼᱟ ᱥᱮ ᱪᱮᱫ ᱤᱭᱟᱹᱛᱮ ᱢᱟᱱᱮ ᱵᱟᱹᱧ ᱵᱟᱹᱧ ᱯᱟᱲᱦᱟᱣᱮᱫ ᱛᱟᱦᱮᱱᱟ ᱪᱮᱫ ᱜᱮ ᱵᱟᱝ ᱛᱟᱨᱯᱚᱨ ᱫᱚ ᱟᱹᱰᱤ ᱢᱟᱨᱟᱝ ᱟᱡᱟᱨ ᱦᱮᱡ ᱱᱟ ᱡᱟᱦᱟᱸ ᱫᱚ ᱠᱳᱨᱳᱱᱟ ᱵᱚᱱ ᱢᱮᱛᱟᱜ ᱠᱟᱱᱟ ᱠᱳᱨᱳᱱᱟ ᱦᱚᱛᱮᱫ ᱛᱮ ᱥᱟᱱᱟᱢ ᱯᱟᱲᱦᱟᱣ ᱜᱮ ᱟᱹᱰᱤ ᱦᱚᱲᱟᱜ ᱦᱚᱭᱛᱚ ᱤᱭᱟᱹᱨᱮ ᱤᱭᱟᱹ ᱞᱮᱱᱟ ᱛᱚ ᱛᱟᱨᱯᱚᱨ ᱠᱳᱨᱳᱱᱟ ᱦᱮᱡ ᱮᱱ ᱠᱷᱟᱱ ᱯᱟᱲᱦᱟᱣ ᱥᱚᱵᱽ ᱪᱟᱵᱟᱭᱮᱱᱟ ᱥᱚᱵᱽ ᱚᱲᱟᱜ ᱠᱚ ᱦᱳᱥᱴᱮᱞ ᱠᱚ ᱠᱷᱚᱱ ᱡᱟᱦᱟᱸ ᱢᱟᱱᱛᱟᱦᱟ ᱠᱚ ᱞᱟᱜᱟ ᱠᱮᱫ ᱞᱮᱭᱟ ᱪᱟᱞᱟᱜ ᱯᱮ ᱪᱟᱞᱟᱜ ᱯᱮ ᱠᱳᱨᱳᱱᱟ ᱦᱩᱭᱩᱜᱼᱟ ᱠᱳᱨᱳᱱᱟ ᱦᱩᱭᱩᱜᱼᱟ ᱛᱟᱨᱯᱚᱨ ᱚᱲᱟᱜ ᱤᱧ ᱦᱮᱡ ᱱᱟ ᱚᱲᱟᱜ ᱞᱮ ᱦᱮᱡ ᱱᱟ ᱤᱞᱤᱵᱷᱮᱱ ᱠᱟᱴᱟᱣ ᱮᱱᱟ ᱛᱟᱨᱯᱚᱨ ᱴᱩᱭᱮᱞᱵᱷ ᱤᱧ ᱨᱟᱠᱟᱵ ᱮᱱᱟ ᱴᱩᱭᱮᱞᱵᱷ ᱮᱭᱤᱪ ᱮᱥ ᱮᱢ ᱦᱩᱭᱩᱜᱼᱟ ᱢᱮᱱ ᱫᱟᱠᱚ ᱡᱟᱦᱟᱸ ᱛᱤᱱᱟᱹᱜ ᱠᱳᱨᱳᱱᱟ ᱞᱟᱜᱟᱜ ᱠᱤᱱᱛᱩ ᱮᱭᱤᱪ ᱮᱥ ᱫᱚ ᱵᱟᱝ ᱢᱟᱱᱮ ᱵᱟᱝ ᱚᱯᱷᱚᱜᱼᱟ ᱚᱱᱠᱟᱭ ᱫᱟᱠᱚ ᱯᱨᱚᱛᱷᱚᱢ ᱛᱟᱨᱯᱚᱨᱮ ᱪᱮᱫ ᱤᱭᱟᱹ ᱠᱤᱫᱤᱧ ᱯᱟᱲᱦᱟᱣ ᱠᱮᱫᱟᱞᱮ ᱛᱟᱨᱯᱚᱨ ᱥᱚᱨᱠᱟᱨ ᱚᱱᱞᱟᱭᱤᱱ ᱛᱮ ᱯᱟᱲᱦᱟᱣ ᱞᱟᱹᱜᱤᱫ ᱮᱠ ᱦᱟ ᱫᱚᱥ ᱦᱟᱡᱟᱨ ᱠᱟᱛᱮᱫ ᱯᱚᱭᱥᱟᱭ ᱮᱢᱟᱜ ᱞᱮᱭᱟ ᱫᱚᱥ ᱦᱟᱡᱟᱨ ᱠᱟᱛᱮᱫ ᱛᱟᱨᱯᱚᱨ ᱯᱷᱳᱱᱤᱧ ᱦᱟᱛᱟᱣ ᱠᱮᱫᱟ ᱚᱱᱞᱟᱭᱤᱱ ᱛᱤᱧ ᱯᱟᱲᱦᱟᱣ ᱠᱮᱫᱟ ᱥᱚᱵᱽ ᱯᱨᱮᱠᱴᱤᱠᱮᱞ ᱠᱚᱧ ᱠᱚᱨᱟᱣ ᱦᱚᱴᱚ ᱠᱟᱫᱟ ᱤᱥᱩᱞ ᱨᱮ ᱥᱚᱵᱽ ᱦᱩᱭᱱᱟ ᱥᱚᱵᱽ ᱴᱤᱭᱩᱥᱚᱱ ᱦᱚᱸ ᱚᱱᱞᱟᱭᱤᱱ ᱨᱤᱧ ᱯᱟᱲᱦᱟᱜ ᱠᱟᱱ ᱛᱟᱦᱮᱱᱟ ᱛᱟᱨᱯᱚᱨ ᱦᱚᱴᱟᱛ ᱢᱟᱱᱮ ᱯᱨᱚᱪᱩᱨ ᱮᱠᱥᱟᱭᱴᱮᱰ ᱡᱮᱢᱚᱱ ᱛᱮᱦᱤᱧ ᱮᱭᱤᱪ ᱮᱥ ᱤᱧ ᱮᱢᱟ ᱵᱷᱟᱜᱮ ᱱᱚᱢᱵᱚᱨ ᱤᱧ ᱛᱩᱞᱟᱹᱣᱟ ᱦᱳᱭ ᱚᱱᱠᱟᱱ ᱢᱚᱱ ᱵᱷᱟᱵᱽᱱᱟ ᱯᱨᱚᱪᱩᱨ ᱛᱟᱦᱮᱸ ᱠᱟᱱ ᱛᱤᱧᱟ ᱛᱟᱨᱯᱚᱨᱮ ᱦᱚᱴᱟᱛ ᱜᱮ ᱢᱤᱫ ᱫᱤᱱ ᱠᱷᱚᱵᱚᱨᱤᱧ ᱟᱸᱡᱚᱢ ᱡᱮ ᱢᱮᱱᱛᱮ ᱮᱭᱤᱪ ᱮᱥ ᱫᱚ ᱟᱫᱚ ᱵᱟᱝ ᱦᱳᱭᱳᱜᱼᱟ ᱟᱹᱰᱤ ᱜᱟᱱ ᱢᱚᱱᱮᱨᱮ ᱟᱹᱰᱤ ᱫᱩᱠᱠᱷᱚ ᱠᱟᱛᱮᱧ ᱤᱭᱟᱹᱭ ᱱᱟ ᱪᱮᱫᱟᱜ ᱵᱟᱝ ᱦᱩᱭ ᱱᱟ ᱮᱭᱤᱪ ᱮᱥ ᱛᱟᱨᱯᱚᱨ ᱟᱵᱟᱨ ᱟᱠᱚ ᱢᱟ ᱡᱟᱦᱟᱸ ᱢᱟᱱ ᱛᱟᱦᱟᱸ ᱪᱮᱫᱠᱟ ᱱᱟᱢᱵᱟᱨ ᱠᱚ ᱮᱢᱚᱜᱼᱟ ᱪᱮᱠᱟᱢ ᱵᱟᱲᱟᱭᱟ ᱛᱟᱨᱯᱚᱨ ᱚᱵᱚᱥᱥᱳᱭ ᱢᱟᱫᱽᱫᱷᱚᱢᱤᱠ ᱨᱮᱱᱟᱜ ᱨᱮᱡᱟᱞᱴ ᱟᱨ ᱤᱞᱤᱵᱷᱮᱱ ᱨᱮᱱᱟᱜ ᱨᱮᱡᱟᱞᱴ ᱠᱚ ᱧᱮᱞ ᱠᱟᱛᱮᱫ ᱜᱮᱠᱚ ᱮᱢᱚᱜᱼᱟ ᱛᱟᱨᱯᱚᱨᱮ ᱤᱞᱤᱵᱷᱮᱱ ᱢᱟᱫᱽᱫᱷᱚᱢᱤᱠ ᱨᱮᱱᱟᱭ ᱮᱭᱤᱪ ᱮᱥ ᱨᱮᱱᱟᱜ ᱨᱮᱡᱟᱞᱴ ᱛᱩᱫ ᱮᱱᱟ ᱛᱩᱫ ᱠᱟᱛᱮᱫ ᱤᱧ ᱛᱩᱫ ᱠᱟᱛᱮ ᱤᱧ ᱧᱮᱞᱫᱟ ᱡᱮ ᱢᱟᱱᱮ ᱪᱟᱨᱥᱚ ᱠᱷᱚᱱ ᱩᱯᱚᱨ ᱯᱟᱸᱥᱥᱚ ᱨᱮᱱᱟᱜ ᱮᱭᱤᱪ ᱮᱥ ᱛᱚ ᱛᱳ ᱪᱟᱨᱥᱳ ᱠᱷᱚᱱ ᱩᱯᱚᱨ ᱤᱧᱟᱹᱜ ᱤᱪᱪᱷᱟᱹ ᱛᱟᱦᱮᱸ ᱠᱟᱱ ᱛᱤᱧᱟ ᱪᱟᱨᱥᱚ ᱠᱷᱚᱱ ᱠᱚᱢᱤᱧ ᱧᱟᱢ ᱠᱮᱫᱟ ᱟᱹᱰᱤ ᱠᱷᱟᱱ ᱟᱹᱰᱤ ᱠᱚᱥᱴᱚᱧ ᱵᱩᱡᱽ ᱠᱮᱫᱟ ᱨᱟᱜ ᱠᱤᱫᱟᱹᱧ ᱜᱚᱜᱚᱭ ᱢᱮᱱᱫᱟ ᱚᱱᱟ ᱫᱚ ᱯᱚᱨᱤᱠᱠᱷᱟ ᱫᱚ ᱵᱟᱢ ᱮᱢ ᱠᱟᱫᱟ ᱨᱟᱜ ᱠᱟᱛᱮᱫ ᱫᱚ ᱦᱩᱭᱩᱜᱼᱟ ᱠᱤ ᱛᱚᱠᱷᱚᱱ ᱫᱚ ᱯᱟᱲᱦᱟᱣ ᱨᱮᱱᱟᱜ ᱯᱩᱨᱟᱹ ᱢᱩᱞᱞᱚᱧ ᱵᱩᱡᱽ ᱠᱟᱫᱟ ᱯᱟᱲᱦᱟᱣ ᱫᱚᱢᱮ ᱥᱟᱱᱟᱣ ᱠᱟᱹᱫᱤᱧᱟ ᱛᱟᱨᱯᱚᱨᱮ ᱛᱟᱨᱯᱚᱨ ᱦᱮᱸ ᱮᱭᱤᱪ ᱮᱥ ᱫᱚ ᱚᱱᱟ ᱠᱚᱞᱮᱡᱽ ᱨᱮᱱᱟᱜ ᱯᱷᱚᱨᱚᱢ ᱠᱚᱧ ᱯᱷᱤᱞᱟᱯ ᱠᱮᱫᱟ ᱵᱟᱨ ᱯᱮ ᱴᱷᱮᱱ ᱵᱟᱸᱠᱩᱲᱟ ᱥᱟᱨᱚᱫᱟᱢᱚᱱᱤ ᱚᱸᱰᱮᱧ ᱯᱷᱤᱞᱟᱯ ᱠᱮᱫᱟ ᱳᱢᱮᱱᱥ ᱮᱢ ᱤᱭᱩ ᱥᱤ ᱳᱢᱮᱱᱥ ᱵᱚᱨᱫᱷᱚᱢᱟᱱ ᱠᱚᱞᱮᱡᱽ ᱚᱸᱰᱮᱧ ᱤᱭᱟᱹ ᱠᱮᱫᱟ ᱛᱟᱨᱯᱚᱨ ᱢᱟᱱᱠᱚᱲ ᱠᱚᱞᱮᱡᱽ ᱤᱧ ᱯᱷᱤᱞᱟᱯ ᱠᱮᱫᱟ ᱢᱟᱱᱠᱚᱲ ᱠᱚᱞᱮᱡᱽ ᱨᱮ ᱯᱷᱤᱞᱟᱯ ᱠᱟᱛᱮᱫ ᱪᱟᱱᱥᱤᱧ ᱧᱟᱢ ᱠᱮᱫᱟ ᱞᱟᱦᱟ ᱞᱟᱦᱟ ᱜᱮ ᱞᱟᱦᱟ ᱞᱟᱦᱟ ᱪᱟᱱᱥᱤᱧ ᱧᱟᱢ ᱠᱮᱫ ᱠᱷᱟᱱ ᱚᱲᱟᱜ ᱦᱚᱲᱠᱚ ᱢᱮᱱᱫᱟ ᱴᱷᱤᱠ ᱟᱪᱷᱮ ᱵᱷᱚᱛᱴᱤᱜ ᱢᱮ ᱵᱷᱚᱛᱛᱤ ᱠᱚᱢ ᱛᱟᱨᱯᱚᱨᱮᱧ ᱵᱷᱚᱨᱛᱤᱭᱮᱱᱟ ᱟᱨ ᱤᱧᱟᱹᱜ ᱦᱚᱸ ᱤᱪᱪᱷᱟᱹ ᱛᱟᱦᱮᱸ ᱠᱟᱱ ᱛᱤᱧᱟᱹ ᱯᱷᱟᱭᱤᱵᱷ ᱠᱷᱚᱱᱜᱮ ᱥᱟᱱᱛᱟᱞᱤ ᱛᱤᱧ ᱯᱟᱲᱦᱟᱣ ᱟᱠᱟᱫᱟ ᱥᱟᱱᱛᱟᱞᱤ ᱚᱱᱟᱨᱥ ᱨᱮᱱᱟᱜ ᱯᱨᱚᱪᱩᱨ ᱤᱪᱪᱷᱟᱹ ᱛᱟᱦᱮᱸ ᱠᱟᱱ ᱛᱤᱧᱟᱹ ᱥᱟᱱᱛᱟᱞᱤᱧ ᱚᱱᱟᱨᱥ ᱠᱮᱫᱟ ᱯᱷᱟᱭᱱᱟᱞᱤ ᱟᱹᱰᱤ ᱵᱷᱟᱜᱮ ᱥᱟᱱᱛᱟᱞᱤ ᱱᱚᱜᱼᱚᱭ ᱯᱷᱟᱥᱴ ᱤᱭᱟᱨ ᱥᱮᱠᱮᱱᱰ ᱤᱭᱟᱨ ᱠᱚᱢᱯᱤᱞᱤᱴ ᱟᱠᱟᱱ ᱛᱤᱧᱟ ᱮᱠᱷᱚᱱ ᱫᱚ ᱵᱩᱦᱩᱛ ᱚᱲᱟᱜ ᱦᱚᱲ ᱦᱚᱸ ᱮᱴᱠᱮᱴᱚᱬᱮ ᱠᱟᱛᱮᱫ ᱤᱧᱟᱹᱜ ᱯᱟᱲᱦᱟᱣ ᱠᱚ ᱪᱟᱹᱞᱩᱭᱮᱫᱟ ᱵᱩᱦᱩᱛ ᱠᱟᱹᱣᱰᱤ ᱨᱮᱱᱟᱜ ᱟᱱᱟᱴ ᱛᱚ ᱯᱟᱲᱦᱟᱣ ᱦᱩᱭᱩᱜ ᱠᱟᱱᱟ ᱱᱚᱜᱼᱚᱭ ᱛᱷᱟᱨᱰ ᱤᱭᱟᱨ ᱨᱤᱧ ᱨᱟᱠᱟᱵ ᱮᱱᱟ ᱯᱷᱟᱥᱴ ᱤᱭᱟᱨ ᱨᱮᱦᱚᱸ ᱵᱷᱟᱹᱜᱤ ᱚᱱᱞᱟᱭᱤᱱ ᱨᱮᱡᱟᱞᱴ ᱵᱷᱟᱹᱜᱤ ᱜᱮ ᱚᱱᱞᱟᱭᱤᱱ ᱯᱚᱨᱤᱠᱠᱷᱟ ᱦᱩᱭ ᱱᱟ ᱛᱟᱨᱯᱚᱨ ᱵᱷᱟᱹᱜᱤ ᱜᱤᱧ ᱨᱮᱡᱟᱞᱴ ᱠᱮᱫᱟ ᱥᱮᱠᱮᱱᱰ ᱤᱭᱟᱨ ᱨᱮᱦᱚᱸ ᱨᱮᱡᱟᱞᱴ ᱧᱮᱞ ᱦᱩᱭ ᱠᱟᱱᱟ ᱮᱠᱷᱚᱱ ᱦᱚᱸ ᱢᱤᱫᱴᱮᱱ ᱫᱚ ᱟᱹᱣᱨᱤ ᱧᱮᱞ ᱦᱩᱭᱩᱜᱼᱟ ᱛᱳ ᱵᱷᱟᱜᱮ ᱜᱮ ᱢᱚᱱᱮᱭ ᱫᱟᱹᱧ ᱵᱷᱟᱜᱮ ᱜᱮ ᱚᱱᱟ ᱦᱚᱸ ᱨᱮᱡᱟᱞᱴᱤᱧ ᱠᱚᱨᱟᱣᱟ ᱟᱵᱚ ᱦᱚᱸᱜᱼᱚᱭ ᱛᱷᱟᱨᱰ ᱤᱭᱟᱨ ᱨᱮ ᱯᱟᱲᱦᱟᱣ ᱯᱟᱲᱦᱟᱣ ᱪᱟᱹᱞᱩᱜ ᱠᱟᱱᱟ ᱯᱨᱚᱪᱩᱨ ᱪᱟᱯ ᱥᱚᱵᱽ ᱫᱤᱠ ᱛᱷᱮᱠᱮ ᱪᱟᱯ ᱧᱟᱢᱚᱜ ᱠᱟᱱᱟ ᱛᱤᱱᱟᱹᱜ ᱞᱟᱹᱴᱩᱜ ᱟᱢ ᱠᱟᱹᱴᱤᱡ ᱨᱮᱫᱚᱧ ᱢᱚᱱᱮᱭᱮᱫ ᱛᱟᱦᱮᱱᱟ ᱛᱤᱥᱤᱧ ᱞᱟᱹᱴᱩᱜᱼᱟ ᱛᱤᱥᱤᱧ ᱞᱟᱹᱴᱩᱜᱼᱟ ᱠᱤᱱᱛᱩ ᱞᱟᱹᱴᱩ ᱠᱟᱛᱮᱫ ᱱᱤᱛᱚᱜ ᱫᱚᱧ ᱢᱚᱱᱮᱭᱮᱫᱟ ᱛᱤᱥᱤᱧ ᱠᱟᱹᱴᱤᱡᱚᱜᱼᱟ ᱯᱨᱚᱪᱩᱨ ᱪᱟᱯ ᱥᱟᱦᱟᱣ ᱦᱩᱭᱩᱜ ᱠᱟᱱ ᱛᱤᱧᱟ ᱯᱨᱚᱪᱩᱨ ᱠᱷᱟᱱ ᱯᱨᱚᱪᱩᱨ ᱥᱚᱵᱽ ᱫᱤᱠ ᱛᱷᱮᱠᱮ ᱯᱟᱲᱦᱟᱣ ᱫᱤᱠ ᱛᱷᱮᱠᱮ ᱚᱲᱟᱜ ᱫᱤᱠ ᱛᱷᱮᱠᱮ ᱯᱚᱭᱥᱟ ᱵᱟᱠᱚ ᱮᱢ ᱫᱟᱲᱮᱜ ᱠᱟᱱᱟ ᱚᱱᱟ ᱠᱚ ᱫᱤᱠ ᱛᱷᱮᱠᱮ ᱱᱚᱸᱰᱮ ᱜᱮ ᱱᱚᱜᱼᱚᱭ ᱱᱤᱛᱚᱜ ᱛᱷᱟᱨᱰ ᱤᱭᱟᱨ ᱨᱤᱧ ᱨᱟᱠᱟᱵ ᱟᱠᱟᱱᱟ ᱱᱚᱜᱼᱚᱭ ᱱᱤᱛᱚᱜ ᱱᱚᱸᱰᱮ ᱜᱮ ᱤᱧᱟᱹᱜ ᱱᱤᱛ ᱫᱷᱟᱹᱵᱤᱡ ᱜᱮ ᱤᱧᱟᱹᱜ ᱯᱟᱲᱦᱟᱣ ᱨᱮᱱᱟᱜ ᱡᱟᱦᱟᱧ ᱯᱟᱲᱦᱟᱣ ᱠᱟᱜ ᱚᱱᱟ ᱜᱮ